ᱟᱵᱚᱣᱟᱜ ᱯᱟᱹᱨᱥᱤ ᱟᱲᱟᱝ ᱥᱮ ᱜᱚᱜᱚ ᱟᱲᱟᱝ ᱥᱟᱵ ᱥᱟᱯᱲᱟᱣ ᱞᱟᱹᱜᱤᱫ ᱟᱹᱰᱤᱜᱟᱱ ᱠᱩᱨᱩᱢᱩᱴᱩ ᱪᱷᱩᱴᱟᱹᱣ ᱦᱩᱭ ᱠᱟᱱᱟ ᱟᱨ ᱠᱩᱨᱩᱢᱩᱴᱩ ᱪᱷᱩᱴᱟᱹᱣ ᱠᱟᱱ ᱦᱚᱛᱮᱡ ᱛᱮ ᱚᱱᱟ ᱛᱟᱭᱚᱢ ᱫᱟᱨᱟᱢ ᱛᱮ ᱥᱠᱩᱞ ᱠᱚᱞᱮᱡᱽ ᱠᱚᱨᱮ ᱦᱚᱸ ᱡᱮᱢᱚᱱ ᱛᱟᱦᱮᱱ ᱧᱟᱢ ᱜᱤᱫᱽᱨᱟᱹ ᱦᱚᱸᱠᱚ ᱧᱟᱢ ᱟᱭᱳ ᱟᱲᱟᱝ ᱫᱚ ᱟᱵᱚᱣᱟᱜ ᱯᱟᱹᱨᱥᱤ ᱟᱲᱟᱝ ᱠᱟᱱᱟ ᱟᱵᱚ ᱱᱚᱣᱟ ᱥᱟᱱᱛᱷᱟᱞ ᱥᱚᱢᱟᱡᱽ ᱨᱮᱭᱟᱜ ᱟᱹᱜᱤᱞ ᱦᱟᱯᱲᱟᱢ ᱠᱚ ᱚᱠᱟ ᱫᱚᱠᱚ ᱟᱲᱟᱝ ᱯᱟᱹᱨᱥᱤ ᱟᱲᱟᱝ ᱠᱚ ᱫᱚᱦᱚ ᱦᱚᱴᱚ ᱠᱟᱜ ᱵᱚᱱᱟ ᱚᱱᱟ ᱠᱚ ᱵᱟᱵᱚᱫᱽ ᱛᱮ ᱛᱮᱦᱮᱧ ᱟᱹᱰᱤᱜᱟᱱ ᱟᱹᱜᱤᱞ ᱦᱟᱯᱲᱟᱢ ᱞᱟᱹᱭ ᱵᱟᱲᱟ ᱦᱚᱴᱚ ᱞᱮᱫᱼᱟ ᱟᱫᱚ ᱚᱱᱟ ᱠᱷᱟᱹᱛᱤᱨ ᱛᱮ ᱥᱠᱩᱞ ᱠᱚᱞᱮᱡᱽ ᱠᱚ ᱵᱮᱱᱟᱜ ᱠᱟᱱᱟ ᱟᱨ ᱜᱤᱫᱽᱨᱟᱹ ᱠᱚ ᱵᱷᱚᱨᱛᱤ ᱨᱮᱭᱟᱜ ᱥᱮ ᱯᱟᱲᱦᱟᱣ ᱦᱚᱪᱚ ᱨᱮᱭᱟᱜ ᱠᱩᱨᱩᱢᱩᱴᱩ ᱦᱚᱸ ᱪᱟᱞᱟᱜ ᱠᱟᱱᱟ ᱟᱨ ᱢᱟᱪᱮᱫ ᱠᱚ ᱧᱟᱢᱟ ᱯᱟᱹᱨᱥᱤ ᱟᱲᱟᱝ ᱜᱤᱫᱽᱨᱟᱹ ᱯᱟᱲᱦᱟᱣ ᱠᱚ ᱞᱟᱹᱜᱤᱫ ᱱᱤᱭᱟᱹᱜᱮ ᱟᱲᱟᱝ ᱨᱮᱭᱟᱜ ᱟᱵᱚᱣᱟᱜ ᱫᱚ ᱱᱚᱣᱟ ᱠᱟᱱᱟ ᱡᱟᱛᱮ ᱦᱚᱨ ᱵᱤᱨ ᱠᱚᱨᱮ ᱦᱚᱸ ᱡᱟᱦᱟᱸ ᱛᱤᱥ ᱡᱟᱦᱟᱸ ᱦᱤᱞᱳᱜ ᱯᱟᱹᱨᱥᱤ ᱟᱲᱟᱝ ᱦᱚᱸ ᱛᱟᱦᱮᱱᱟ ᱟᱨ ᱵᱚᱱ ᱫᱚᱦᱚᱭᱟ ᱯᱟᱹᱨᱥᱤ ᱟᱲᱟᱝ ᱜᱮᱛᱚ ᱟᱵᱚᱣᱟᱜ ᱡᱚᱱᱚᱢ ᱟᱲᱟᱝ ᱠᱟᱱ ᱛᱟᱵᱚᱱᱟ ᱟᱵᱚᱣᱟᱜ ᱟᱲᱟᱝ ᱡᱚᱛᱚ ᱠᱷᱚᱱ ᱯᱟᱹᱨᱥᱤ ᱞᱤᱴᱷᱩᱨ ᱟᱲᱟᱝ ᱠᱟᱱᱟ ᱟᱵᱚᱣᱟᱜ ᱜᱚᱜᱚ ᱟᱲᱟᱝ ᱫᱚ ᱱᱚᱣᱟ ᱯᱟᱹᱨᱥᱤ ᱠᱟᱱ ᱜᱮᱭᱟ